ᱦᱮᱸ ᱢᱤᱫᱴᱮᱡ ᱯᱩᱛᱷᱤ ᱯᱟᱲᱦᱟᱣ ᱛᱤᱱᱟᱹᱜ ᱚᱠᱛᱚᱭ ᱦᱟᱛᱟᱣᱟ ᱚᱱᱟᱫᱚ ᱯᱩᱛᱷᱤ ᱨᱮᱭᱟᱜ ᱥᱟᱛᱟᱢ ᱪᱮᱛᱟᱱ ᱨᱮᱜᱮ ᱨᱤᱠᱟᱹᱜᱼᱟ ᱟᱨᱠᱤ ᱯᱩᱛᱷᱤ ᱡᱚᱫᱤ ᱚᱱᱟ ᱨᱮᱭᱟᱜ ᱥᱟᱛᱟᱢ ᱞᱟᱹᱴᱩ ᱜᱮ ᱛᱟᱦᱮᱱ ᱠᱷᱟᱡ ᱦᱮᱸ ᱚᱱᱟᱫᱚ ᱰᱷᱮᱨ ᱥᱚᱢᱚᱭᱜᱮ ᱦᱟᱛᱟᱣᱟ ᱟᱫᱚ ᱱᱚᱰᱮ ᱫᱚ ᱱᱚᱝᱠᱟ ᱠᱟᱱᱟ ᱱᱟᱦᱟᱸᱜ ᱤᱧᱫᱚ ᱯᱩᱛᱷᱤ ᱯᱟᱲᱦᱟᱣ ᱨᱮᱱᱟᱜ ᱢᱤᱫᱴᱮᱡ ᱨᱟᱹᱥᱠᱟᱹ ᱢᱮᱱᱟᱜ ᱛᱤᱧᱟ ᱟᱨᱠᱤ ᱚᱠᱟ ᱯᱩᱛᱷᱤ ᱤᱧᱟᱜ ᱛᱤᱨᱮᱧ ᱧᱟᱢᱟ ᱚᱱᱟ ᱯᱩᱛᱷᱤ ᱫᱚ ᱟᱹᱣᱨᱤ ᱯᱟᱲᱦᱟᱣ ᱢᱩᱪᱟᱹᱫ ᱫᱷᱟᱹᱵᱤᱡ ᱪᱟᱦᱮ ᱢᱚᱬᱮ ᱴᱟᱲᱟᱝ ᱛᱩᱨᱩᱭ ᱴᱟᱲᱟᱝ ᱮᱭᱟᱭ ᱴᱟᱲᱟᱝ ᱱᱚᱝᱠᱟ ᱦᱟᱹᱵᱤᱡ ᱦᱚᱸ ᱤᱧᱫᱚᱧ ᱯᱟᱲᱦᱟᱣ ᱫᱟᱲᱮᱭᱟᱜᱼᱟ ᱟᱨ ᱤᱧᱫᱚ ᱡᱟᱣᱜᱮ ᱦᱚᱲ ᱦᱚᱯᱚᱱᱟᱜ ᱟᱹᱨᱤᱼᱪᱟᱹᱞᱤ ᱪᱮᱛᱟᱱ ᱠᱚᱨᱮ ᱞᱟᱭᱼᱞᱟᱠᱪᱟᱨ ᱥᱮᱫᱟᱭ ᱢᱟᱮ ᱦᱟᱯᱲᱟᱢ ᱠᱚᱣᱟᱜ ᱠᱟᱛᱷᱟ ᱠᱚ ᱚᱠᱟ ᱠᱚ ᱚᱞ ᱵᱮᱞ ᱯᱩᱛᱷᱤ ᱠᱚ ᱢᱮᱱᱟᱜ ᱱᱚᱣᱟ ᱠᱚ ᱫᱚ ᱤᱧ ᱡᱳᱜᱟᱲᱫᱟ ᱟᱨ ᱡᱳᱜᱟᱲ ᱠᱟᱛᱮᱫ ᱡᱟᱜᱮ ᱤᱧᱫᱚ ᱢᱟᱱᱮ ᱫᱤᱱᱟᱹᱢ ᱜᱮ ᱢᱤᱫᱴᱮᱡ ᱥᱟᱛᱟᱢ ᱛᱟᱦᱮᱱ ᱛᱤᱧᱟᱹ ᱦᱮᱸ ᱥᱮᱛᱟᱜ ᱵᱮᱞᱟ ᱥᱮ ᱟᱹᱭᱩᱵ ᱵᱮᱞᱟ ᱤᱧᱫᱩᱧ ᱯᱟᱲᱦᱟᱜ ᱛᱮᱜᱤᱧ ᱛᱟᱦᱮᱱᱟ ᱟᱨ ᱱᱚᱣᱟ ᱚᱠᱟᱴᱟᱜ ᱪᱟᱸᱫᱳᱠᱤᱭᱟᱹ ᱱᱚᱝᱠᱟᱱᱟᱜ ᱦᱚᱸ ᱤᱧᱟᱹᱜ ᱡᱚᱥ ᱢᱮᱱᱟᱜ ᱛᱤᱧᱟᱹ ᱟᱨ ᱚᱱᱟ ᱠᱚᱫᱚ ᱡᱟᱣᱜᱮ ᱚᱠᱟ ᱤᱧᱟᱹᱜ ᱪᱟᱸᱫᱳ ᱯᱤᱪᱷᱟᱹᱧ ᱧᱟᱢ ᱚᱱᱟ ᱠᱚᱫᱚ ᱯᱟᱲᱦᱟᱣ ᱤᱫᱤᱭᱜᱮᱭᱟ